ᱦᱮᱞᱳ ᱦᱮᱸ ᱦᱮᱸ ᱚ ᱦᱮᱸ ᱛᱚ ᱵᱟᱲᱟᱭ ᱫᱚ ᱫᱚᱨᱠᱟᱨ ᱜᱮ ᱠᱟᱱᱟ ᱵᱟᱢ ᱵᱟᱲᱟᱭ ᱞᱮᱠᱷᱟᱱ ᱪᱮᱫ ᱠᱚᱢ ᱡᱚᱢᱟ ᱟᱞᱮ ᱫᱚ ᱦᱟᱱᱮ ᱦᱮᱸ ᱟᱞᱮ ᱫᱚ ᱩᱫ ᱠᱚᱞᱮ ᱞᱟᱫᱟ ᱟᱲᱟᱜ ᱠᱚᱞᱮ ᱞᱟᱫᱟ ᱟᱹᱞᱩ ᱠᱚ ᱟᱢᱵᱽᱲᱟ ᱠᱚ ᱨᱟᱯᱟᱜᱟᱞᱮ ᱱᱤᱭᱟᱹ ᱠᱚ ᱚᱱᱟ ᱠᱚᱞᱮ ᱡᱚᱢᱟ ᱟᱭᱢᱟ ᱠᱤᱪᱷᱩ ᱤᱭᱟᱹᱞᱮ ᱤᱭᱟᱹᱭᱟ ᱟᱨ ᱡᱚᱡᱚ ᱠᱚ ᱞᱟᱫᱟᱞᱮ ᱥᱤᱯᱤᱭᱟᱞᱮ ᱤᱭᱟᱹ ᱟᱞᱮ

ᱟᱨ ᱥᱚᱨᱦᱟᱭ ᱨᱮᱫᱚ ᱞᱮ ᱥᱩᱱᱩᱢ ᱯᱤᱴᱷᱟᱹᱭᱟ ᱟᱨ ᱠᱚᱢ ᱥᱩᱱᱩᱢ ᱛᱮᱜᱮᱞᱮ ᱡᱚᱢᱟ ᱵᱟᱠᱷᱟᱱ ᱞᱟᱡ ᱠᱚ ᱵᱟᱹᱲᱤᱡᱚᱜᱼᱟ ᱛᱚ ᱚᱱᱟᱛᱮ ᱦᱮᱸ ᱞᱟᱡ ᱠᱚ ᱠᱷᱟᱨᱟᱯᱚᱜᱼᱟ ᱚᱱᱟᱛᱮ ᱟᱨ ᱵᱤᱨ ᱠᱚᱞᱮ ᱪᱟᱞᱟᱜ ᱜᱮᱭᱟ ᱢᱟᱴᱷᱟ ᱟᱲᱟᱜ ᱞᱮ ᱟᱹᱜᱩᱭᱟ ᱢᱟᱴᱦᱟ ᱟᱲᱟᱜ ᱦᱚᱸᱞᱮ ᱞᱟᱫᱟ ᱟᱨ ᱩᱫ ᱯᱩᱴᱠᱟᱹ ᱠᱚᱦᱚᱸᱞᱮ ᱦᱟᱞᱟᱝ ᱠᱚᱣᱟ ᱟᱥᱟᱲ ᱵᱚᱸᱜᱟ ᱫᱚᱢᱮ ᱠᱚ ᱧᱟᱢᱚᱜᱼᱟ ᱞᱮᱴᱚ ᱠᱚᱣᱟᱞᱮ ᱟᱨ ᱢᱚᱛᱟᱢ ᱩᱫ ᱠᱚᱦᱚᱸ ᱡᱟᱱᱟᱢᱚᱜᱼᱟ ᱚᱱᱟ ᱠᱚᱦᱚᱸᱞᱮ ᱟᱹᱜᱩᱭ ᱛᱮᱞᱮ ᱤᱭᱟᱹᱭᱟᱞᱮ ᱱᱤᱭᱟᱹ ᱠᱚ ᱟᱨ ᱨᱚᱠᱚᱡ ᱜᱚᱸᱜᱷᱟ ᱠᱚᱦᱚᱸ ᱞᱮ ᱟᱹᱜᱩ ᱠᱚᱣᱟ ᱚᱱᱟ ᱠᱚ ᱜᱟᱹᱰᱭᱟᱹ ᱠᱚᱨᱮᱫ ᱟᱸᱡᱮᱫᱚᱜ ᱠᱟᱱᱟ ᱛᱚ ᱟᱫᱚᱞᱮ ᱚᱣᱟᱨ ᱠᱚᱛᱮ ᱩᱱᱠᱩ ᱠᱚᱞᱮ ᱨᱟᱥᱮ ᱠᱚᱣᱟ ᱦᱚᱛᱚᱜ ᱠᱷᱟᱲᱟ ᱥᱟᱶ ᱚ ᱦᱮᱸ ᱛᱚ ᱟᱞᱮ ᱥᱮᱫ ᱫᱚ ᱜᱟᱹᱰᱭᱟᱹ ᱠᱚ ᱟᱸᱡᱮᱫ ᱠᱟᱱᱟ ᱚᱱᱟᱛᱮ ᱨᱚᱠᱚᱡ ᱜᱚᱸᱜᱷᱟ ᱠᱚᱞᱮ ᱦᱟᱞᱟᱝᱮᱫ ᱠᱚᱣᱟ ᱟᱨ ᱦᱚᱛᱚᱫ ᱟᱲᱟᱜ ᱠᱚᱞᱮ ᱪᱟᱥ ᱠᱟᱫᱟ ᱤᱱᱟᱹ ᱠᱚᱞᱮ ᱡᱚᱢ ᱵᱟᱲᱟᱭᱮᱫᱟ ᱦᱮᱸ ᱟᱯᱮ ᱥᱮᱫ ᱫᱚ ᱵᱟᱹᱱᱩᱜᱼᱟ ᱦᱮᱸ ᱛᱚ ᱵᱟᱢ ᱵᱟᱲᱟᱭᱟ ᱵᱟᱝ ᱢᱟᱴᱷᱟ ᱟᱲᱟᱜ ᱠᱚᱫᱚ ᱵᱤᱨ ᱨᱮ ᱛᱟᱦᱮᱱᱟ ᱚ ᱦᱮᱸ ᱦᱮᱸ ᱦᱮᱸ ᱛᱚ ᱜᱤᱫᱽᱨᱟᱹ ᱦᱚᱲ ᱪᱤᱠᱟᱹ ᱛᱮᱵᱮᱱ ᱵᱩᱡᱟ ᱵᱟᱞᱮ ᱞᱟᱹᱭ ᱟᱯᱮ ᱠᱷᱟᱱ ᱤᱱᱟᱹ ᱠᱚ ᱟᱨ ᱯᱩᱨᱟᱹᱭ ᱟᱲᱟᱜ ᱠᱚᱦᱚᱸᱞᱮ ᱩᱛᱩᱭ ᱜᱮᱭᱟ ᱯᱩᱨᱟᱹᱭ ᱟᱲᱟᱜ ᱠᱚᱸᱰᱷᱟ ᱟᱲᱟᱜ ᱚᱱᱟ ᱠᱚᱞᱮ ᱡᱚᱢᱟ ᱤᱱᱟᱹ ᱠᱚ ᱡᱤᱞ ᱦᱟᱹᱠᱩ ᱫᱚ ᱥᱟᱞᱮ ᱨᱮᱜᱮ ᱫᱤᱱ ᱫᱚ ᱚᱠᱟ ᱨᱮᱢ ᱧᱟᱢᱟ ᱦᱮᱸ ᱱᱤᱭᱟᱹ ᱠᱚ ᱯᱩᱴᱠᱟᱹ ᱠᱚ ᱛᱟᱦᱞᱮ ᱟᱹᱜᱩ ᱠᱚᱣᱟ ᱠᱚ ᱟᱥᱟᱲ ᱵᱚᱸᱜᱟ ᱠᱚ ᱡᱟᱱᱟᱢᱚᱜᱼᱟ ᱫᱟᱜ ᱞᱮᱠᱷᱟᱱᱮ ᱱᱚᱜᱼᱚᱭ ᱡᱷᱮᱸᱴ ᱵᱚᱸᱜᱟ ᱫᱟᱜᱼᱮ ᱞᱟᱜᱟᱣᱟᱭ ᱩᱞ ᱧᱟᱢᱚᱜᱼᱟ ᱚ ᱟᱪᱪᱷᱟ ᱚ ᱟᱪᱪᱷᱟ ᱢᱟ ᱛᱟᱦᱞᱮ ᱦᱮᱸ ᱛᱚ ᱵᱟᱲᱟᱭ ᱫᱚᱨᱠᱟᱨ ᱜᱮ ᱠᱟᱱᱟ ᱵᱟᱢ ᱵᱟᱲᱟᱭ ᱞᱮᱠᱷᱟᱱ ᱪᱤᱠᱟᱹᱛᱮ ᱟᱯᱮ ᱫᱚ ᱟᱯᱮ ᱨᱮᱱ ᱜᱤᱫᱟᱹᱨᱼᱯᱤᱫᱟᱹᱨ ᱪᱤᱠᱟᱹ ᱛᱮᱯᱮ ᱡᱚᱢ ᱦᱚᱪᱚ ᱠᱚᱣᱟ ᱟᱨ ᱵᱟᱲᱟᱭ ᱤᱫᱤ ᱠᱟᱜ ᱠᱷᱟᱱ ᱟᱯᱮ ᱨᱮᱱ ᱜᱤᱫᱟᱹᱨᱼᱯᱤᱫᱟᱹᱨ ᱦᱚᱸᱯᱮ ᱞᱟᱹᱭ ᱠᱚᱣᱟ ᱱᱚᱣᱟ ᱠᱚᱠᱚ ᱡᱚᱢᱟ ᱱᱚᱣᱟ ᱠᱚ ᱡᱚᱢ ᱞᱮᱠᱷᱟᱱ ᱵᱷᱟᱹᱜᱤᱜᱼᱟ ᱥᱚᱨᱤᱨ ᱠᱚ ᱵᱷᱟᱹᱜᱤ ᱛᱟᱦᱮᱱᱟ ᱥᱟᱥᱛᱷᱚ ᱠᱚ ᱟᱨ ᱜᱤᱫᱽᱨᱟᱹ ᱠᱚᱦᱚᱸ ᱠᱚ ᱵᱚᱞᱤᱥᱴᱚ ᱢᱟᱱᱟᱜᱼᱟ ᱨᱳᱜᱽ ᱟᱡᱟᱨ ᱠᱚ ᱠᱚᱢᱚᱜᱼᱟ ᱟᱨ ᱡᱩᱫᱤ ᱤᱭᱟᱹ ᱠᱚᱜᱮᱢ ᱡᱚᱢᱟ ᱚᱱᱟ ᱠᱚᱫᱚ ᱨᱳᱜᱽ ᱠᱚ ᱵᱮᱥᱤᱜᱼᱟ ᱚᱱᱟᱛᱮ ᱵᱤᱱᱟᱹ ᱥᱟᱨ ᱪᱟᱯᱟᱱ ᱡᱤᱱᱤᱥᱜᱮ ᱵᱷᱟᱹᱜᱤᱭᱟ ᱦᱮᱸ ᱟᱪᱪᱷᱟ ᱢᱟ ᱛᱟᱦᱞᱮ ᱫᱚᱦᱚᱭ ᱢᱮ